ᱤᱧ ᱫᱚ ᱞᱟᱦᱟ ᱛᱮᱫᱚ ᱪᱷᱚᱵᱤ ᱟᱸᱠᱟᱣ ᱜᱮ ᱵᱟᱹᱧ ᱵᱟᱰᱟᱭ ᱠᱟᱱ ᱛᱟᱦᱮᱱᱟ ᱜᱤᱫᱽᱨᱟᱹ ᱥᱚᱢᱚᱭ ᱟᱨᱠᱤ ᱟᱸᱠᱟᱣ ᱵᱟᱲᱟᱭᱮᱫ ᱠᱚ ᱛᱟᱦᱮᱱ ᱜᱤᱭᱟᱹᱧ ᱢᱚᱡᱽ ᱫᱚ ᱵᱟᱹᱧ ᱟᱸᱠᱟᱣ ᱫᱟᱲᱮᱭᱟᱠᱚᱣᱟ ᱚᱱᱟ ᱫᱷᱩᱲᱚ ᱠᱚᱨᱮ ᱦᱚᱧ ᱵᱮᱱᱟᱣ ᱠᱚᱣᱟ ᱯᱩᱛᱩᱞ ᱠᱚᱧ ᱵᱮᱱᱟᱣ ᱠᱚᱣᱟ ᱚᱱᱟ ᱦᱟᱥᱟ ᱛᱮ ᱫᱷᱩᱲᱤ ᱛᱮ ᱵᱮᱱᱟᱣ ᱠᱚᱣᱟᱹᱧ ᱚᱱᱟ ᱞᱟᱹᱜᱤᱫ ᱛᱮ ᱤᱧ ᱜᱚᱜᱚ ᱤᱧ ᱵᱟᱵᱟ ᱫᱚᱠᱤᱱ ᱢᱮᱱ ᱠᱮᱫᱟ ᱪᱮᱫ ᱱᱩᱭ ᱫᱚᱞᱟᱝ ᱪᱮᱫ ᱟᱭᱟ ᱟᱫᱚ ᱤᱧ ᱜᱚᱜᱚ ᱤᱧ ᱵᱟᱵᱟ ᱦᱚᱸᱠᱤᱱ ᱵᱟᱰᱟᱭ ᱜᱮᱭᱟ ᱟᱫᱚ ᱚᱱᱟᱛᱮ ᱪᱷᱚᱵᱤ ᱟᱸᱠᱟᱣ ᱠᱤᱱ ᱪᱮᱫ ᱟᱹᱧᱟᱹ ᱫᱤᱱᱟᱹᱢ ᱦᱤᱞᱳᱜ ᱵᱟᱹᱭ ᱵᱟᱹᱭ ᱛᱮ ᱵᱟᱹᱭ ᱵᱟᱹᱭ ᱛᱮᱧ ᱥᱮᱬᱟ ᱤᱫᱤᱭᱱᱟ ᱥᱮᱬᱟ ᱤᱫᱤᱭᱮᱱ ᱠᱷᱟᱡ ᱤᱧ ᱛᱟᱭᱚᱢ ᱛᱮ ᱢᱤᱫᱴᱮᱱ ᱢᱟᱥᱴᱟᱨ ᱠᱤᱱ ᱥᱟᱵ ᱟᱹᱫᱤᱧᱟ ᱟᱫᱚ ᱡᱚᱛᱚ ᱜᱤᱧ ᱟᱸᱠᱟᱣ ᱠᱚᱣᱟ ᱱᱩᱠᱩ ᱥᱤᱫᱩ ᱠᱟ ᱱᱦᱩ ᱠᱚᱦᱚᱧ ᱟᱸᱠᱟᱣ ᱠᱚᱣᱟ ᱛᱟᱯᱚᱨᱮ ᱵᱟᱦᱟ ᱠᱚ ᱟᱸᱠᱟᱣ ᱠᱚᱣᱟ ᱟᱨᱦᱚᱸ ᱟᱭᱢᱟ ᱪᱮᱫ ᱠᱚᱪᱚᱝ ᱦᱟᱱᱟ ᱱᱤᱭᱟᱹ ᱵᱟᱦᱟ ᱠᱚ ᱟᱸᱠᱟᱣ ᱠᱚᱣᱟ ᱛᱚ ᱟᱹᱰᱤ ᱟᱸᱴ ᱠᱚ ᱠᱩᱥᱤᱭᱟᱹᱧᱟᱹ ᱱᱮᱛᱟᱨ ᱫᱚ ᱤᱧ ᱜᱮ ᱟᱨᱦᱚᱧ ᱪᱮᱫ ᱟᱠᱚ ᱠᱟᱱᱟ ᱡᱚᱛᱚ ᱦᱚᱲ ᱜᱤᱫᱟᱹᱨᱼᱯᱤᱫᱟᱹᱨ ᱪᱮᱫ ᱟᱠᱚ ᱠᱟᱹᱱᱟᱹᱧ ᱚᱱᱟ ᱛᱮ ᱤᱧ ᱫᱚ ᱟᱹᱰᱤ ᱟᱸᱴ ᱠᱚ ᱥᱟᱨᱦᱟᱣᱤᱧᱟᱹ